ᱤᱧ ᱢᱚᱬᱮ ᱜᱚᱴᱟᱝ ᱦᱚᱱᱚᱛ ᱨᱮᱭᱟᱜ ᱧᱩᱛᱩᱢ ᱤᱧ ᱞᱟᱹᱭ ᱠᱮᱫᱟ ᱚᱱᱟ ᱠᱚᱫᱚ ᱥᱟᱹᱨᱟᱹᱭ ᱠᱮᱞᱞᱟ ᱠᱷᱚᱨᱥᱚᱣᱟ ᱯᱩᱨᱵᱤ ᱥᱤᱝᱵᱷᱩᱢ ᱯᱚᱪᱷᱤᱢ ᱥᱤᱝᱵᱷᱩᱢ ᱞᱟᱛᱮᱦᱟᱨ ᱫᱩᱢᱠᱟᱹ